ᱦᱮᱞᱳ ᱦᱳᱭ ᱦᱳᱭ ᱡᱚᱦᱟᱨ ᱡᱚᱦᱟᱨ ᱡᱚᱦᱟᱨ ᱡᱚᱦᱟᱨ ᱪᱮᱫᱞᱮᱠᱟ ᱪᱮᱫᱞᱮᱠᱟ ᱦᱚᱸ ᱦᱚᱸ ᱟᱪᱪᱷᱟ ᱪᱮᱫ ᱦᱚᱸ ᱦᱚᱸ ᱦᱚᱸ ᱦᱳᱭ ᱟᱪᱪᱷᱟ ᱤᱱᱟᱹ ᱛᱮᱫᱚ ᱵᱟᱭ ᱴᱷᱤᱠᱚᱜ ᱠᱟᱱ ᱛᱟᱹᱵᱤᱱᱟ ᱵᱟᱝ ᱦᱳᱭ ᱦᱳᱭ ᱵᱷᱤᱴᱟᱢᱤᱱ ᱵᱤ ᱠᱚᱢᱯᱞᱮᱠᱥ ᱤᱫᱤ ᱵᱤᱱ ᱟᱹᱵᱤᱱ ᱦᱚᱨᱮᱠ ᱨᱚᱠᱚᱢᱟᱜ ᱵᱷᱤᱴᱟᱢᱤᱱ ᱦᱮᱱᱟᱜᱼᱟ ᱚᱱᱟ ᱟᱹᱵᱤᱱ ᱤᱫᱤ ᱫᱟᱲᱮᱭᱟᱜᱼᱟ ᱵᱤᱱ ᱡᱟᱦᱟᱸ ᱞᱟᱡ ᱠᱚ ᱠᱞᱤᱭᱟᱨᱚᱜᱼᱟ ᱦᱚᱸ ᱡᱚᱛᱚ ᱵᱤᱱ ᱧᱟᱢᱟ ᱧᱟᱢᱟᱵᱤᱱ ᱡᱚᱛᱚ ᱟᱨ ᱟᱹᱵᱤᱱ ᱟᱪᱪᱷᱟ ᱛᱮᱦᱮᱧ ᱵᱟᱵᱤᱱ ᱫᱟᱲᱮᱭᱟᱜᱠᱷᱟᱱ ᱜᱟᱯᱟ ᱠᱚᱛᱮ ᱨᱮᱦᱚᱸ ᱦᱤᱡᱩᱜ ᱵᱤᱱ ᱟᱪᱪᱷᱟ ᱟᱹᱵᱤᱱ ᱛᱮᱦᱮᱧ ᱫᱚ ᱚᱱᱟ ᱚᱣᱟᱨᱮᱹᱥ ᱞᱮᱠᱟᱱ ᱡᱤᱱᱤᱥ ᱢᱮᱱᱛᱮ ᱪᱮᱫᱞᱮᱠᱟ ᱟᱹᱵᱤᱱ ᱫᱟᱜ ᱨᱮ ᱚᱱᱟ ᱠᱟᱹᱴᱤᱡ ᱦᱟᱹᱞᱠᱟᱹ ᱫᱷᱟᱨᱟ ᱵᱩᱞᱩᱝ ᱠᱚ ᱮᱢᱟᱱ ᱠᱚ ᱡᱟᱦᱟᱸᱱᱟᱜ ᱠᱚ ᱞᱟᱜᱟᱣ ᱵᱟᱲᱟ ᱠᱟᱛᱮᱫ ᱟᱹᱵᱤᱱ ᱫᱚ ᱠᱟᱹᱴᱤᱡ ᱧᱩ ᱦᱟᱛᱟᱲ ᱵᱤᱱ ᱥᱮ ᱦᱮᱸ ᱦᱳᱭ ᱟᱪᱪᱷᱟ ᱧᱮᱞᱟᱞᱤᱧ ᱦᱟᱸᱜ ᱵᱟᱠᱷᱟᱱ ᱟᱨᱚ ᱪᱮᱫᱞᱮᱠᱟ ᱟᱹᱵᱤᱱᱟᱜ ᱦᱚᱲᱢᱚ ᱨᱮ ᱪᱮᱫ ᱠᱚ ᱚᱥᱩᱵᱤᱫᱷᱟ ᱯᱮᱥᱟᱨ ᱠᱚ ᱪᱮᱫᱞᱮᱠᱟ ᱢᱮᱱᱟᱜᱼᱟᱚᱱᱟ ᱠᱚᱦᱚᱸ ᱠᱟᱹᱴᱤᱡ ᱪᱮᱠ ᱦᱩᱭᱩᱜᱼᱟ ᱦᱚᱸ ᱨᱟᱱ ᱵᱚᱫᱚᱞ ᱜᱟᱱᱚᱜᱼᱟ ᱟᱨ ᱠᱤᱪᱷᱩ ᱚᱱᱠᱟᱱᱟᱜ ᱜᱮ ᱪᱮᱠ ᱦᱩᱭᱩᱜᱼᱟ ᱡᱮᱢᱚᱱ ᱯᱮᱥᱟᱨ ᱦᱮᱱᱟᱜ ᱛᱟᱵᱤᱱᱟ ᱯᱮᱥᱟᱨ ᱨᱮᱱᱟᱜ ᱦᱚᱸ ᱯᱟᱪᱮᱫ ᱚᱥᱩᱵᱤᱫᱟ ᱦᱮᱱᱟᱜᱼᱟ ᱥᱤᱵᱤᱞ ᱵᱟᱵᱤᱱ ᱵᱩᱡᱷᱟᱹᱣᱮᱫ ᱥᱮᱥ ᱠᱷᱟᱱ ᱟᱪᱪᱷᱟ ᱟᱹᱵᱤᱱ ᱫᱚ ᱚᱱᱟ ᱦᱤᱡᱩᱜ ᱵᱤᱱ ᱥᱮ ᱯᱚᱨᱤᱥᱛᱷᱤᱛᱤ ᱧᱮᱞ ᱠᱟᱛᱮ ᱛᱚ ᱚᱱᱟ ᱵᱮᱵᱚᱥᱛᱷᱟᱭ ᱦᱩᱭᱩᱜᱼᱟ ᱱᱟᱜ ᱟᱹᱵᱤᱱ ᱦᱚᱸ ᱪᱮᱥᱴᱟᱭ ᱵᱤᱱ ᱦᱤᱡᱩᱜ ᱨᱮᱭᱟᱜ ᱞᱚᱜᱚᱱ ᱟᱪᱪᱷᱟ ᱠᱟᱹᱴᱤᱡ ᱥᱮᱛᱟᱜ ᱧᱚᱜ ᱨᱮᱜᱮ ᱦᱤᱡᱩᱜ ᱵᱤᱱ ᱟᱨᱚ ᱠᱟᱹᱴᱤᱡ ᱮᱴᱟᱜ ᱥᱮᱫ ᱱᱟᱜ ᱠᱚᱞ ᱢᱮᱱᱟᱜ ᱫᱚ ᱢᱤᱫ ᱦᱳᱭ ᱢᱤᱫ ᱰᱚᱸᱰᱮᱠ ᱢᱮᱱᱟᱜᱼᱟ ᱦᱳᱭ ᱟᱪᱪᱷᱟ ᱴᱷᱤᱠᱜᱮᱭᱟ ᱵᱟᱠᱷᱟᱡ